ᱦᱮᱞᱳ ᱜᱮᱥ ᱮᱡᱮᱱᱥᱤ ᱟᱵᱤᱱ ᱴᱷᱮᱱ ᱜᱮ ᱞᱟᱜᱟᱣ ᱟᱠᱟᱱᱟ ᱛᱳ ᱦᱚᱭ ᱤᱧᱫᱚ ᱠᱟᱹᱨᱢᱤ ᱴᱩᱰᱩ ᱠᱟᱹᱱᱟᱹᱧ ᱵᱟᱦᱟ ᱜᱟᱲ ᱟᱛᱳ ᱠᱷᱚᱱ ᱯᱷᱳᱱ ᱟᱠᱟᱫᱟᱹᱧ ᱟᱨ ᱤᱧᱫᱚ ᱵᱟᱦᱟ ᱜᱟᱲ ᱠᱷᱚᱱ ᱯᱷᱳᱱ ᱟᱠᱟᱫᱟᱹᱧ ᱟᱯᱮ ᱥᱟᱨᱦᱟᱣ ᱞᱟᱹᱜᱤᱫ ᱪᱮᱫᱟᱜ ᱥᱮ ᱤᱧ ᱡᱟᱦᱟᱸ ᱛᱟᱦᱮᱱ ᱢᱟᱲᱟᱝ ᱴᱷᱮᱱᱤᱧ ᱢᱟᱲᱟᱝ ᱴᱷᱮᱱ ᱠᱷᱚᱱᱤᱧ ᱟᱹᱜᱩᱭᱮᱫ ᱛᱟᱦᱮᱱ ᱡᱟᱦᱟᱸ ᱜᱮᱥ ᱚᱸᱰᱮ ᱫᱚ ᱵᱮᱥ ᱯᱚᱨᱤᱥᱮᱵᱟ ᱵᱟᱠᱚ ᱮᱢᱚᱜ ᱛᱟᱦᱮᱱ ᱪᱮᱫᱟᱜ ᱥᱮ ᱯᱷᱳᱱ ᱠᱟᱜ ᱟᱢ ᱡᱮ ᱵᱩᱠᱤᱝ ᱠᱟᱜ ᱟᱢ ᱜᱮᱥ ᱛᱤᱧ ᱪᱟᱵᱟ ᱟᱠᱟᱱᱟ ᱤᱧ ᱠᱮ ᱟᱹᱰᱤ ᱞᱟᱹᱠᱛᱤ ᱜᱮᱭᱟ ᱠᱷᱟᱱ ᱞᱚᱜᱚᱱ ᱫᱷᱟᱨᱟ ᱵᱷᱮᱡᱟ ᱠᱟᱜᱼᱟ ᱯᱮ ᱮᱱᱠᱷᱟᱱ ᱚᱸᱰᱮ ᱫᱚ ᱢᱤᱫ ᱦᱟᱴ ᱦᱩᱭᱩᱜᱼᱟ ᱛᱚᱵᱮ ᱮᱱᱟᱝ ᱠᱚ ᱵᱷᱮᱡᱟᱭᱟ ᱟᱨ ᱞᱚᱜᱚᱱ ᱵᱟᱠᱚ ᱮᱢᱚᱜᱼᱟ ᱟᱨ ᱱᱚᱝᱠᱟ ᱡᱟᱦᱟᱱᱟᱜ ᱫᱤᱠᱠᱟᱛ ᱦᱩᱭᱩᱜᱼᱟ ᱢᱟᱱᱮ ᱡᱟᱦᱟᱱᱟᱜ ᱚᱥᱩᱵᱤᱫᱷᱟ ᱨᱮᱢ ᱯᱷᱳᱱ ᱼᱟ ᱛᱳ ᱩᱱᱠᱩ ᱯᱷᱳᱱ ᱦᱚᱸ ᱵᱟᱠᱚ ᱨᱤᱥᱤᱵᱷ ᱼᱟ ᱛᱳ ᱧᱮᱞ ᱟᱯᱮ ᱩᱱᱟᱹᱜ ᱵᱮᱥ ᱜᱮᱭᱟ ᱯᱮ ᱡᱮ ᱤᱧ ᱩᱱᱟᱹᱜ ᱰᱷᱮᱨ ᱥᱚᱢᱚᱭ ᱯᱮ ᱮᱢᱟ ᱫᱤᱧᱟ ᱟᱨ ᱱᱚᱜᱼᱚᱭ ᱟᱯᱮ ᱫᱚ ᱨᱤᱥᱤᱵᱷ ᱠᱮᱫᱟ ᱯᱮ ᱯᱷᱳᱱ ᱠᱚ ᱛᱳ ᱚᱱᱟᱜᱮ ᱟᱨ ᱱᱚᱠᱟ ᱜᱮ ᱟᱹᱰᱤ ᱵᱮᱥ ᱯᱚᱨᱤᱥᱮᱵᱟ ᱯᱮ ᱮᱢᱚᱜ ᱠᱟᱱᱟ ᱟᱯᱮ ᱫᱚ ᱟᱨ ᱟᱨ ᱱᱚᱣᱟ ᱱᱚᱝᱠᱟ ᱜᱮ ᱯᱚᱨᱤᱥᱮᱵᱟ ᱵᱮᱥ ᱮᱢᱚᱜ ᱯᱮ ᱟᱨ ᱱᱤᱛᱳᱜ ᱫᱚ ᱟᱯᱮ ᱴᱷᱮᱱ ᱠᱷᱚᱱ ᱜᱮ ᱱᱟᱦᱟᱜ ᱤᱧ ᱦᱟᱛᱟᱣ ᱮᱫᱟ ᱟᱨ ᱱᱤᱛᱳᱜ ᱫᱚ ᱦᱟᱛᱟᱣ ᱜᱮᱭᱟᱹᱧ ᱟᱨ ᱚᱱᱠᱟ ᱜᱮ ᱱᱟᱦᱟᱜ ᱟᱨ ᱡᱟᱦᱟᱸ ᱛᱤᱥ ᱱᱟᱦᱟᱜ ᱤᱧ ᱞᱟᱹᱠᱛᱤᱜᱼᱟ ᱟᱨ ᱱᱟᱦᱟᱜ ᱩᱱ ᱡᱚᱦᱚᱜ ᱤᱧ ᱵᱩᱠᱤᱝ ᱟᱜ ᱜᱮᱥ ᱠᱚᱣᱟ ᱱᱟᱦᱟᱜ ᱡᱟᱦᱟᱱᱟᱜ ᱤᱧ ᱚᱥᱩᱵᱤᱫᱟᱜ ᱠᱷᱟᱱᱤᱧ ᱟᱯᱮᱧ ᱯᱷᱳᱱ ᱟᱯᱮᱭᱟ ᱟᱨ ᱟᱹᱰᱤ ᱟᱹᱰᱤ ᱥᱟᱨᱦᱟᱣ ᱡᱮ ᱟᱯᱮ ᱩᱱᱟᱹᱜ ᱵᱮᱥ ᱯᱚᱨᱤᱥᱮᱵᱟ ᱯᱮ ᱮᱢᱚᱜ ᱠᱟᱱᱟ ᱟᱨ ᱦᱳᱭ ᱢᱟ ᱛᱚ ᱤᱱᱟᱹᱜ ᱢᱮᱱ ᱠᱟᱛᱮᱫ ᱜᱮᱧ ᱫᱚᱦᱚᱭᱮᱫᱼᱟ ᱟᱨ ᱟᱯᱮ ᱥᱟᱨᱦᱟᱣ ᱞᱟᱹᱜᱤᱫ ᱤᱧ ᱯᱷᱳᱱ ᱞᱮᱫᱟ ᱟᱨ ᱛᱟᱦᱚᱞᱮ ᱡᱚᱢ ᱫᱚ ᱱᱟᱦᱟᱜ ᱤᱧ ᱡᱟᱦᱟᱱᱟᱜ ᱤᱧ ᱠᱚᱥᱴᱚᱜᱼᱟ ᱥᱚᱢᱚᱥᱥᱟ ᱦᱤᱡᱩᱜᱼᱟ ᱩᱱ ᱥᱚᱢᱚᱭ ᱫᱚ ᱱᱟᱦᱟᱜ ᱤᱧ ᱯᱷᱳᱱ ᱟᱯᱮᱭᱟ ᱢᱟ ᱛᱚᱵᱮᱧ ᱫᱚᱦᱚᱭᱮᱫᱟᱹᱧ